ᱤᱧ ᱫᱚᱹᱧ ᱠᱩᱥᱤᱭᱟᱜᱼᱟ ᱡᱮᱨᱮᱲ ᱜᱩᱨᱤᱡ ᱡᱮᱨᱮᱲ ᱜᱩᱨᱤᱡ ᱫᱚ ᱪᱮᱫ ᱢᱟᱱᱮ ᱠᱮ ᱡᱮᱨᱮᱲ ᱜᱩᱨᱤᱡ ᱨᱮᱫᱚ ᱢᱚᱡᱽ ᱜᱮ ᱡᱮᱨᱮᱲ ᱵᱩᱡᱷᱟᱹᱜᱼᱟ ᱡᱮᱨᱮᱲᱛᱮ ᱢᱚᱡᱽ ᱵᱩᱡᱷᱟᱹᱜᱼᱟ ᱡᱮᱨᱮᱲᱟᱢ ᱢᱟᱱᱮ ᱦᱟᱥᱟᱢ ᱥᱤᱯᱤᱭᱟ ᱚᱱᱟ ᱛᱮᱦᱚᱸ ᱢᱚᱡᱽ ᱜᱮ ᱵᱩᱡᱷᱟᱹᱜᱼᱟ ᱦᱟᱥᱟ ᱥᱤᱯᱤᱭᱟᱹᱧ ᱥᱮ ᱡᱚᱠᱷᱚᱱ ᱛᱚᱠᱷᱚᱱ ᱫᱚ ᱟᱭ ᱢᱚᱡᱽ ᱤᱧ ᱵᱩᱡᱟ ᱪᱤᱠᱟᱹᱛᱮ ᱦᱟᱥᱟ ᱫᱚ ᱜᱩᱨᱤᱡ ᱠᱚᱢ ᱞᱟᱜᱟᱣ ᱟᱜᱼᱟ ᱟᱨ ᱢᱚᱡᱽ ᱛᱮ ᱡᱩᱫᱤᱢ ᱥᱤᱯᱤ ᱠᱮᱫᱟ ᱩᱱᱟᱹᱜ ᱢᱚᱡᱽ ᱢᱟᱱᱮ ᱡᱮᱨᱮᱲ ᱨᱮ ᱵᱩᱡᱩᱜᱼᱟ ᱢᱚᱡᱽ ᱜᱮ ᱵᱩᱡᱩᱜᱼᱟ ᱟᱨ ᱯᱚᱛᱟᱣ ᱨᱮᱫᱚ ᱪᱮᱫ ᱟᱢ ᱯᱚᱛᱟᱣ ᱟᱢ ᱯᱚᱛᱟᱣ ᱟᱢ ᱢᱟᱱᱮ ᱟᱢ ᱪᱮᱫ ᱞᱮᱠᱟᱱ ᱰᱤᱡᱟᱭᱤᱱ ᱯᱚᱛᱟᱣ ᱟᱢ ᱚᱱᱟ ᱠᱚᱦᱚᱸ ᱠᱚᱨᱟᱣ ᱫᱟᱲᱮ ᱟᱢ ᱛᱳ ᱰᱤᱡᱟᱭᱤᱱ ᱠᱚᱢ ᱯᱚᱛᱟᱣᱟ ᱢᱚᱡᱽ ᱜᱮ ᱧᱮᱞᱚᱜ ᱛᱟᱢᱟ ᱢᱚᱡᱽ ᱜᱮ ᱧᱮᱞᱚᱜ ᱛᱟᱢᱟ ᱰᱤᱡᱟᱭᱤᱱ ᱯᱚᱛᱟᱣ ᱛᱳ ᱚᱱᱠᱟᱜᱮ ᱟᱨ ᱤᱥᱤᱱ ᱵᱟᱥᱟᱝ ᱨᱮᱫᱚ ᱤᱧ ᱫᱚ ᱢᱟᱱᱮ ᱫᱚᱢᱮ ᱜᱮᱧ ᱠᱩᱥᱤᱭᱟᱜᱼᱟ ᱤᱥᱤᱱ ᱵᱟᱥᱟᱝ ᱨᱮᱦᱚᱸ ᱠᱩᱥᱤᱭᱟᱜ ᱜᱮᱭᱟᱹᱧ ᱤᱥᱤᱱ ᱵᱟᱥᱟᱝ ᱨᱮ ᱟᱢ ᱵᱩᱡᱽ ᱢᱮ ᱥᱮᱸᱜᱮᱞ ᱫᱷᱚᱨᱟᱣ ᱟᱢ ᱟᱢ ᱡᱩᱫᱤ ᱥᱮᱸᱜᱮᱞ ᱫᱷᱚᱨᱟᱣ ᱟᱢ ᱪᱩᱞᱦᱟᱹᱢ ᱪᱷᱚᱸᱪᱼᱟ ᱥᱮᱸᱜᱮᱞ ᱮᱢ ᱫᱷᱚᱨᱟᱣᱟ ᱟᱨ ᱥᱮᱸᱜᱮᱞ ᱮᱢ ᱫᱷᱚᱨᱟᱣᱟ ᱥᱮᱸᱜᱮᱞ ᱟᱸᱜᱽᱨᱟ ᱨᱟᱠᱟᱵᱚᱜ ᱛᱟᱢᱟ ᱪᱩᱞᱦᱟᱹᱢ ᱪᱷᱚᱸᱪᱼᱟ ᱪᱷᱚᱸᱪ ᱟᱢ ᱫᱟᱠᱟ ᱫᱟᱜ ᱮᱢ ᱪᱚᱸᱫᱟᱭᱟ ᱪᱟᱣᱞᱮᱢ ᱠᱷᱟᱸᱡᱚᱭᱟ ᱫᱟᱜ ᱵᱟᱥᱟᱝ ᱠᱟᱛᱮᱜ ᱪᱟᱣᱞᱮᱢ ᱠᱷᱚᱡᱚᱭᱟ ᱩᱛᱩᱭᱟᱢ ᱩᱛᱩᱭᱟᱢ ᱩᱛᱩᱢ ᱟᱬᱜᱚᱭᱟ ᱟᱭᱢᱟ ᱠᱤᱪᱷᱩ ᱚᱱᱠᱟᱢ ᱤᱥᱤᱱ ᱵᱟᱥᱟᱝᱟ ᱫᱟᱹᱞ ᱮᱢ ᱩᱛᱩᱭᱟ ᱟᱹᱞᱩᱢ ᱵᱷᱟᱹᱡᱤᱭᱟ ᱟᱨ ᱱᱤᱝᱠᱟᱹ ᱡᱩᱫᱤ ᱟᱢ ᱡᱩᱫᱤ ᱠᱟᱨᱞᱟ ᱠᱚᱢ ᱩᱛᱩᱭᱟ ᱥᱮ ᱟᱹᱞᱩ ᱠᱚᱢ ᱩᱛᱩᱭᱟ ᱩᱛᱩ ᱠᱟᱛᱮ ᱩᱛᱩᱭᱟᱢ ᱤᱥᱤᱱ ᱵᱟᱥᱟᱝ ᱫᱚ ᱤᱧ ᱫᱚ ᱫᱚᱢᱮ ᱜᱮᱧ ᱠᱩᱥᱤᱭᱟᱜᱼᱟ ᱥᱟᱦᱟᱱ ᱥᱟᱠᱟᱢ ᱟᱹᱜᱩ ᱦᱚᱸ ᱫᱚᱢᱮᱧ ᱠᱩᱥᱤᱭᱟᱜᱼᱟ ᱟᱨ ᱥᱟᱦᱟᱱ ᱫᱚ ᱪᱮᱫ ᱜᱟᱛᱮ ᱠᱩᱲᱤ ᱥᱟᱶ ᱛᱮ ᱟᱢᱮᱢ ᱪᱟᱞᱟᱜᱼᱟ ᱜᱟᱛᱮ ᱠᱩᱲᱤ ᱥᱟᱶᱛᱮ ᱪᱟᱞᱟᱜ ᱟᱢ ᱨᱤᱭᱟᱹᱣ ᱠᱟᱛᱮ ᱮᱢ ᱪᱟᱞᱟᱜᱼᱟ ᱫᱮᱞᱟᱱᱟ ᱢᱩᱸᱰᱩ ᱛᱮᱵᱚᱱ ᱪᱟᱞᱟᱜᱼᱟ ᱛᱚ ᱢᱩᱸᱰᱩ ᱛᱮᱢ ᱪᱟᱞᱟᱜᱼᱟ ᱥᱟᱦᱟᱱ ᱥᱟᱠᱟᱢ ᱟᱹᱜᱩ ᱜᱟᱛᱮ ᱠᱩᱲᱤ ᱥᱟᱶ ᱛᱤᱱᱟᱹᱜ ᱢᱚᱡᱽ ᱵᱩᱡᱷᱟᱹᱜᱼᱟ ᱟᱢ ᱡᱩᱫᱤ ᱢᱤᱞᱟᱹᱢᱤᱥᱟᱹ ᱥᱚᱵ ᱦᱚᱲᱮᱢ ᱦᱤᱡᱩᱜᱼᱟ ᱪᱟᱞᱟᱜᱼᱟ ᱢᱚᱡᱽ ᱜᱮ ᱵᱩᱡᱷᱟᱹᱜᱼᱟ